ᱟᱞᱮᱭᱟᱜ ᱢᱤᱫᱴᱤᱡ ᱞᱩᱜᱽᱲᱤ ᱫᱚᱠᱟᱱ ᱢᱮᱱᱟᱜᱼᱟ ᱡᱟᱦᱟᱸ ᱚᱱᱟ ᱨᱮᱭᱟᱜ ᱮᱰᱨᱮᱥ ᱫᱚᱧ ᱞᱟᱹᱭ ᱟᱯᱮ ᱠᱟᱱᱟ ᱪᱟᱭᱵᱟᱥᱟ ᱨᱳᱰ ᱨᱟᱡᱽᱱᱚᱜᱚᱨ ᱡᱟᱦᱟᱸ ᱱᱤᱛᱚᱜ ᱞᱩᱜᱽᱲᱤᱡ ᱫᱚᱠᱟᱱ ᱨᱮᱭᱟᱜ ᱧᱩᱛᱩᱢ ᱫᱚ ᱦᱩᱭᱩᱜ ᱠᱟᱱᱟ ᱢᱟᱱᱰᱤ ᱠᱟᱞᱮᱠᱥᱚᱱ ᱡᱟᱦᱟᱸ ᱫᱚ ᱟᱵᱚ ᱥᱟᱱᱛᱷᱟᱞᱤ ᱥᱟᱭᱟ ᱥᱟᱹᱲᱤ ᱫᱷᱩᱛᱤ ᱡᱟᱢᱟ ᱢᱟᱱᱮ ᱥᱟᱱᱛᱷᱟᱞᱤ ᱨᱮᱭᱟᱜ ᱡᱟᱦᱟᱸ ᱛᱤᱱᱟᱹᱜ ᱛᱟᱵᱚᱱ ᱴᱨᱮᱰᱤᱥᱳᱱᱟᱞ ᱞᱩᱠ ᱛᱟᱵᱚᱱ ᱢᱮᱱᱟᱜᱼᱟ ᱡᱚᱛᱚ ᱟᱞᱮᱭᱟᱜ ᱫᱚᱠᱟᱱ ᱨᱮ ᱢᱮᱱᱟᱜ ᱠᱟᱫᱟ ᱟᱞᱮ ᱦᱚᱸ ᱞᱩᱜᱽᱲᱤᱡ ᱫᱚ ᱵᱟᱦᱨᱮ ᱠᱷᱚᱱ ᱜᱮᱞᱮ ᱢᱟᱜᱟᱣᱟ ᱪᱮᱫᱟᱜ ᱠᱤ ᱟᱞᱮ ᱫᱚ ᱞᱩᱜᱽᱲᱤ ᱫᱚᱦᱟᱸᱜ ᱵᱟᱞᱮ ᱵᱮᱱᱟᱣᱟ ᱵᱷᱟᱹᱭ ᱵᱟᱦᱨᱮ ᱠᱷᱚᱱ ᱜᱮᱞᱮ ᱢᱟᱜᱟᱣᱟ ᱱᱟᱯᱟᱭ ᱱᱟᱯᱟᱭ ᱞᱩᱜᱽᱲᱤᱡ ᱡᱟᱦᱟᱸ ᱛᱤᱱᱟᱹᱜ ᱫᱟᱢ ᱛᱮ ᱟᱞᱮ ᱞᱮ ᱟᱹᱜᱩᱭᱟ ᱩᱱᱟᱹᱜ ᱫᱟᱢ ᱛᱮᱫᱚ ᱟᱞᱮᱫᱚ ᱵᱟᱞᱮ ᱟᱹᱠᱷᱨᱤᱧᱟ ᱠᱚᱢ ᱫᱟᱢ ᱛᱮᱜᱮᱞᱮ ᱟᱹᱠᱷᱨᱤᱧᱟ ᱟᱯᱮ ᱪᱟᱦᱟᱣ ᱠᱷᱟᱱ ᱯᱮ ᱦᱟᱛᱟᱣ ᱫᱟᱲᱮᱭᱟᱜᱼᱟ ᱟᱞᱮᱭᱟᱜ ᱫᱚᱠᱟᱱ ᱨᱮᱭᱟᱜ ᱧᱩᱛᱩᱢ ᱢᱟᱹᱧ ᱞᱟᱹᱭ ᱟᱯᱮ ᱠᱟᱱ ᱜᱮᱭᱟ ᱪᱟᱹᱭᱵᱟᱥᱟ ᱨᱳᱰ ᱨᱟᱡᱽᱱᱚᱜᱚᱨ ᱨᱮ ᱢᱮᱱᱟᱜᱼᱟ ᱡᱟᱦᱟᱸ ᱡᱟᱦᱟᱸ ᱫᱚ ᱫᱚᱠᱟᱱ ᱨᱮᱭᱟᱜ ᱧᱩᱛᱩᱢ ᱦᱩᱭᱩᱜ ᱠᱟᱱᱟ ᱢᱟᱹᱱᱰᱤ ᱠᱟᱞᱮᱠᱥᱚᱱ ᱟᱨ ᱱᱟᱢᱵᱟᱨ ᱫᱚ ᱦᱩᱭᱩᱜ ᱠᱟᱱᱟ ᱮᱭᱤᱴ ᱰᱚᱵᱚᱞ ᱡᱤᱨᱳ ᱴᱩ ᱯᱷᱟᱭᱤᱵᱽ ᱰᱚᱵᱚᱞ ᱯᱷᱳᱨ ᱥᱮᱵᱷᱮᱱ ᱟᱯᱮ ᱱᱚᱣᱟ ᱱᱟᱢᱵᱟᱨ ᱨᱮᱯᱮ ᱠᱚᱱᱴᱮᱠᱴ ᱫᱟᱲᱮᱭᱟᱜᱼᱟ ᱟᱨ ᱧᱮᱞ ᱫᱟᱲᱮᱭᱟᱜᱼᱟ ᱯᱮ ᱠᱤ ᱟᱨ ᱟᱯᱮᱭᱟᱜ ᱢᱚᱱᱮ ᱞᱩᱜᱽᱲᱤ ᱪᱮᱫ ᱞᱮᱠᱟᱱᱟᱜ ᱟᱯᱮ ᱦᱤᱡᱩᱜ ᱯᱮ ᱛᱟᱵᱚᱱ ᱦᱤᱡᱩᱜ ᱯᱮ ᱛᱟᱵᱚᱱ ᱟᱹᱨᱤᱧ ᱞᱟᱹᱭᱟᱯᱮ ᱠᱟᱱ ᱜᱮᱭᱟ ᱟᱞᱮᱭᱟᱜ ᱥᱟᱱᱟᱢ ᱞᱮᱠᱟᱱ ᱢᱟᱱᱮ ᱞᱩᱜᱽᱲᱤᱡ ᱢᱮᱱᱟᱜᱼᱟ ᱠᱟᱫᱟ ᱥᱟᱹᱲᱤ ᱜᱤᱫᱽᱨᱟᱹ ᱟᱜ ᱫᱚᱛᱚ ᱠᱚᱦᱚᱸ ᱢᱮᱱᱟᱜᱼᱟ ᱱᱟᱯᱟᱭ ᱱᱟᱯᱟᱭ ᱫᱚᱛᱚ ᱥᱟᱹᱲᱤ ᱥᱟᱭᱟ ᱡᱟᱹᱴᱠᱤ ᱫᱷᱩᱛᱤ ᱠᱚᱲᱟ ᱠᱚ ᱞᱟᱹᱜᱤᱫ ᱫᱚᱛᱚ ᱥᱟᱨᱴᱟᱢ ᱡᱚᱛᱚ ᱢᱮᱱᱟᱜᱼᱟ ᱡᱟᱦᱟᱸ ᱟᱵᱚ ᱢᱮᱱᱮᱛ ᱟᱵᱚ ᱥᱟᱱᱛᱟᱲ ᱴᱨᱟᱰᱤᱥᱳᱱᱟᱞ ᱞᱩᱠ ᱡᱟᱦᱟᱸ ᱢᱮᱱᱟᱜ ᱛᱟᱵᱚᱱ ᱥᱮ ᱚᱱᱟ ᱠᱚ ᱡᱷᱚᱛᱚ ᱟᱞᱮᱭᱟᱜ ᱱᱚᱣᱟ ᱫᱚᱠᱟᱱ ᱨᱮ ᱢᱮᱱᱟᱜ ᱠᱟᱫᱟ ᱟᱯᱮ ᱪᱟᱦᱟᱣ ᱠᱷᱟᱱ ᱯᱮ ᱱᱚᱰᱮ ᱠᱷᱚᱱᱯᱮ ᱤᱫᱤ ᱫᱟᱲᱮᱭ ᱛᱟᱵᱚᱱᱟ ᱚᱱᱟ ᱦᱚᱸ ᱟᱹᱰᱤ ᱠᱚᱢ ᱯᱨᱟᱭᱤᱥ ᱛᱮ ᱡᱟᱦᱟᱸ ᱮᱴᱟᱜ ᱫᱚᱠᱟᱱ ᱨᱤᱧ ᱧᱮᱞ ᱠᱚᱣᱟ ᱡᱮ ᱯᱟᱸᱪ ᱥᱚ ᱡᱟᱦᱟᱸ ᱟᱞᱮ ᱯᱟᱸᱪ ᱥᱚ ᱛᱮᱞᱮ ᱟᱹᱠᱷᱨᱤᱧᱮᱜᱼᱟ ᱮᱴᱟᱜ ᱫᱚᱠᱟᱱ ᱨᱤᱧ ᱧᱮᱞᱮ ᱠᱟᱱᱟ ᱦᱟᱡᱟᱨ ᱛᱮᱦᱚᱸ ᱠᱚ ᱟᱹᱠᱷᱨᱤᱧᱫᱟ ᱟᱨ ᱚᱸᱰᱮ ᱥᱟᱛ ᱥᱚ ᱛᱮᱦᱚᱸ ᱠᱚ ᱮᱢᱟ ᱠᱚ ᱠᱟᱱᱟ ᱟᱹᱰᱤ ᱫᱟᱢ ᱫᱟᱢ ᱛᱮᱠᱚ ᱟᱹᱠᱷᱨᱤᱧᱮᱜᱼᱟ ᱡᱟᱦᱟᱸ ᱟᱞᱮ ᱫᱚ ᱱᱚᱣᱟ ᱩᱱᱟ ᱹᱜ ᱫᱟᱢ ᱛᱮᱫᱚ ᱟᱞᱮ ᱱᱚᱣᱟ ᱠᱚᱨᱮ ᱫᱚ ᱯᱟᱸᱪ ᱥᱚ ᱛᱮᱞᱮ ᱮᱢᱟ ᱠᱚ ᱠᱟᱱᱟ ᱟᱞᱮᱭᱟᱜ ᱫᱚᱠᱟᱱ ᱨᱮᱫᱚ ᱪᱮᱫᱟᱜ ᱠᱚ ᱚᱱᱟᱫᱚ ᱢᱟᱨᱟᱝ ᱫᱚᱠᱟᱱ ᱠᱟᱱᱟ ᱥᱮ ᱢᱮᱱᱠᱷᱟᱡ ᱚᱸᱰᱮ ᱫᱚᱠᱚ ᱦᱟᱛᱟᱣ ᱮᱫᱟ ᱦᱟᱡᱟᱨ ᱛᱮ ᱡᱟᱦᱟᱸᱭ ᱜᱮ ᱡᱟᱦᱟᱸ ᱚᱱᱟ ᱞᱩᱜᱽᱲᱤᱡ ᱚᱱᱟ ᱦᱟᱡᱟᱨ ᱛᱮᱠᱚ ᱦᱟᱛᱼᱟ ᱚᱱᱟᱫᱚ ᱯᱟᱸᱪ ᱥᱚ ᱛᱮᱞᱮ ᱮᱢᱟ ᱠᱚ ᱠᱟᱱᱟ ᱟᱨ ᱚᱱᱟ ᱫᱚᱠᱟᱱ ᱨᱮᱭᱟᱜ ᱮᱰᱨᱮᱥ ᱟᱨ ᱠᱚᱱᱴᱮᱠᱴ ᱱᱟᱢᱵᱟᱨ ᱫᱚᱹᱧ ᱞᱟᱹᱭ ᱟᱯᱮᱭᱟ ᱦᱤᱡᱩᱜ ᱯᱮ ᱛᱟᱵᱚᱱ ᱪᱮᱫ ᱞᱮᱠᱟ ᱞᱩᱜᱽᱲᱤ ᱠᱚ ᱠᱟᱱᱟ ᱢᱟ ᱛᱚᱵᱮ